ᱞᱟᱦᱟ ᱫᱚ ᱟᱵᱚ ᱥᱮᱫᱟᱭ ᱟᱵᱚᱨᱮᱱ ᱵᱟᱵᱟ ᱠᱚ ᱥᱚᱢᱚᱭ ᱨᱮᱫᱚ ᱛᱷᱚᱲᱟ ᱡᱚᱢ ᱨᱮ ᱟᱭᱴᱮᱢ ᱫᱚ ᱵᱷᱤᱱᱟᱹᱜᱮ ᱛᱟᱦᱮᱸ ᱠᱟᱱᱟ ᱛᱚ ᱜᱩᱸᱫᱽᱞᱤ ᱛᱟᱦᱮᱸ ᱠᱟᱱᱟ ᱢᱟᱲᱣᱟ ᱛᱟᱦᱮᱸ ᱠᱟᱱᱟ ᱡᱚᱸᱰᱨᱟ ᱠᱚ ᱮᱢᱟᱱ ᱛᱮᱢᱟᱱ ᱦᱳᱭ ᱢᱟᱱᱮ ᱟᱲᱟᱜ ᱥᱟᱠᱟᱢ ᱟᱫᱚ ᱱᱤᱛᱳᱜ ᱡᱟᱢᱟᱱᱟ ᱫᱚ ᱛᱷᱚᱲᱟ ᱵᱚᱫᱚᱞᱟᱠᱟᱱ ᱛᱮ ᱱᱤᱛᱳᱜ ᱦᱟᱸᱜ ᱟᱵᱚ ᱫᱚ ᱵᱟᱥᱠᱮ ᱫᱟᱠᱟ ᱫᱚ ᱟᱹᱫᱤᱵᱟᱹᱥᱤ ᱨᱮ ᱞᱟᱜᱟᱣᱟᱠᱟᱱ ᱜᱮᱭᱟ ᱛᱚ ᱚᱱᱟ ᱥᱟᱶᱛᱮ ᱱᱤᱛᱳᱜ ᱟᱲᱟᱜ ᱩᱛᱩ ᱢᱩᱱᱜᱟᱹ ᱟᱲᱟᱜ ᱢᱟ ᱢᱮᱱᱟᱜ ᱜᱮᱭᱟ ᱡᱷᱟᱲᱟ ᱟᱲᱟᱜ ᱠᱟᱹᱥᱟᱹᱨᱤ ᱟᱲᱟᱜ